ᱤᱧ ᱡᱟᱦᱟ ᱠᱚ ᱯᱷᱚᱥᱚᱞ ᱤᱧ ᱨᱚᱦᱚᱭᱟ ᱚᱱᱟ ᱠᱚ ᱯᱷᱚᱥᱚᱞ ᱠᱚ ᱨᱮᱭᱟᱜ ᱪᱟᱹᱨᱭᱟᱹ ᱠᱚᱱ ᱪᱟᱹᱨᱤᱭᱟᱹ ᱯᱟᱥᱮ ᱢᱟᱛ ᱨᱮᱭᱟᱜ ᱠᱷᱩᱹᱴᱤ ᱤᱧ ᱵᱤᱫᱟ ᱤᱱᱟᱹ ᱛᱟᱭᱚᱢ ᱢᱟᱛ ᱠᱩᱲᱪᱤ ᱛᱮ ᱚᱱᱟ ᱤᱧ ᱵᱟᱛᱟᱭᱟ ᱤᱱᱟᱠᱷᱟᱱ ᱚᱱᱟ ᱵᱟᱛᱟ ᱞᱮᱠᱷᱟᱱ ᱟᱫᱚ ᱡᱟᱦᱟᱱ ᱡᱤᱭᱟᱹᱞᱤ ᱜᱤ ᱚᱱᱟ ᱯᱷᱚᱥᱚᱞ ᱵᱟᱝ ᱠᱚ ᱡᱚᱢ ᱫᱟᱲᱮᱭᱟᱜᱼᱟ ᱪᱮᱫᱟᱜ ᱥᱮ ᱱᱚᱝᱠᱟ ᱟᱭᱢᱟ ᱦᱩᱭ ᱟᱠᱟᱱᱟ ᱵᱟᱝ ᱮᱴᱮᱫ ᱨᱮᱫᱚ ᱢᱮᱨᱚᱢ ᱵᱷᱤᱰᱤ ᱰᱟᱝᱨᱟ ᱱᱩᱠᱩ ᱠᱚ ᱦᱮᱡ ᱠᱟᱛᱮᱜ ᱤᱧᱟᱹᱜ ᱯᱷᱚᱥᱚᱞ ᱠᱚ ᱡᱚᱢ ᱵᱟᱲᱟ ᱟᱠᱟᱫᱟ ᱟᱨ ᱠᱚ ᱞᱚᱠᱥᱟᱱ ᱵᱟᱲᱟ ᱣᱟᱠᱟᱫᱟ ᱟᱨ ᱱᱚᱝᱠᱟ ᱞᱮᱠᱟᱛᱮ ᱤᱧᱟᱹᱜ ᱯᱷᱚᱥᱚᱞ ᱨᱮᱭᱟᱜ ᱟᱭᱢᱟ ᱞᱮᱠᱟᱱ ᱠᱷᱩᱛᱤ ᱜᱤ ᱦᱩᱭ ᱟᱠᱟᱱ ᱛᱤᱧᱟᱹ ᱚᱱᱟᱛᱮ ᱮᱴᱮᱫ ᱫᱚ ᱞᱟᱹᱠᱛᱤ ᱠᱟᱱᱟ ᱟᱨ ᱤᱧ ᱮᱴᱮᱫ ᱮᱫ ᱛᱟᱦᱮᱱᱟ